ᱨᱳᱜᱽ ᱴᱮᱠᱟᱣ ᱫᱟᱨᱟᱢ ᱞᱟᱹᱜᱤᱫ ᱛᱮᱠᱷᱟᱱ ᱫᱚ ᱯᱚᱨᱛᱷᱚᱢ ᱠᱟᱛᱷᱟ ᱦᱩᱭᱩᱜ ᱠᱟᱱᱟ ᱦᱚᱲᱢᱚ ᱯᱷᱩᱨᱪᱟᱹᱼᱯᱷᱩᱨᱪᱤ ᱛᱟᱦᱮᱸ ᱫᱚᱨᱠᱟᱨᱚᱜ ᱚᱱᱟ ᱛᱟᱭᱚᱢ ᱡᱟᱦᱟᱸᱛᱮ ᱨᱳᱜᱽᱼᱵᱤᱢᱟᱨ ᱨᱳᱜᱽᱼᱵᱤᱢᱟᱨ ᱟᱨᱡᱟᱜᱼᱟ ᱚᱱᱠᱟᱱᱟᱜ ᱡᱚᱢᱼᱧᱩ ᱢᱟ ᱵᱟᱝ ᱫᱚᱨᱠᱟᱨᱚᱜ ᱠᱟᱱᱟ ᱡᱮᱢᱚᱱ ᱦᱟᱺᱰᱤᱼᱯᱟᱹᱣᱨᱟᱹ ᱯᱩᱸᱜᱤ ᱜᱟᱸᱡᱟ ᱡᱟᱦᱟᱱᱟᱜ ᱜᱮ ᱱᱮᱥᱟ ᱡᱤᱱᱤᱥ ᱵᱤᱞᱠᱩᱞ ᱵᱮᱵᱚᱦᱟᱨ ᱵᱟᱝ ᱫᱚᱨᱠᱟᱨᱚᱜᱼᱟ

ᱡᱮᱢᱚᱱ ᱥᱤᱠᱲᱤᱡ ᱠᱚ ᱥᱟᱞᱟᱜ ᱥᱤᱠᱲᱤᱡ ᱠᱚ ᱴᱷᱮᱱ ᱵᱟᱧᱪᱟᱣ ᱞᱟᱹᱜᱤᱫᱛᱮ ᱢᱚᱥᱟᱨᱤ ᱠᱚ ᱵᱮᱵᱚᱦᱟᱨ ᱦᱩᱭᱩᱜᱼᱟ ᱵᱟᱠᱷᱟᱱ ᱥᱤᱠᱲᱤᱡ ᱠᱚᱨᱮ ᱠᱷᱚᱱ ᱠᱚ ᱦᱮᱡ ᱫᱟᱲᱮᱭᱟᱜᱼᱟ ᱵᱤᱢᱟᱨ ᱠᱷᱚᱱ ᱵᱟᱧᱪᱟᱣ ᱞᱟᱹᱜᱤᱫ ᱛᱮ ᱠᱷᱟᱱ ᱫᱚ ᱦᱟᱺᱰᱤᱼᱯᱟᱹᱣᱨᱟᱹ ᱧᱩ ᱵᱟᱝ ᱞᱟᱹᱠᱛᱤᱜᱼᱟ

ᱦᱚᱲᱢᱚ ᱨᱮ ᱫᱟᱲᱮ ᱫᱚᱦᱚ ᱞᱟᱹᱜᱤᱫᱛᱮ ᱡᱟᱦᱟᱱᱟᱜ ᱡᱚ ᱡᱤᱱᱤᱥ ᱠᱚ ᱡᱚᱢ ᱦᱩᱭᱩᱜᱼᱟ ᱛᱚᱣᱟ ᱠᱚ ᱧᱩ ᱦᱩᱭᱩᱜᱼᱟ ᱠᱩᱧ ᱫᱟᱜ ᱠᱚ ᱟᱦᱟᱨ ᱫᱟᱜ ᱠᱚ ᱯᱷᱩᱪᱟᱹ ᱥᱟᱹᱦᱤᱡ ᱫᱚᱦᱚ ᱦᱩᱭᱩᱜᱼᱟ ᱡᱮᱢᱚᱱ ᱚᱱᱟ ᱠᱚᱨᱮ ᱨᱳᱜᱽᱼᱵᱤᱢᱟᱨ ᱠᱚ ᱟᱞᱚ ᱯᱟᱨᱪᱟᱣ ᱫᱟᱲᱮᱭᱟᱜ ᱢᱟ ᱠᱩᱧ ᱫᱟᱜ ᱠᱤ ᱟᱦᱟᱨ ᱫᱟᱜ ᱯᱷᱩᱨᱪᱟᱹᱼᱯᱷᱩᱨᱪᱤ ᱛᱟᱦᱮᱱ ᱠᱷᱟᱱ ᱟᱛᱳ ᱨᱮᱱ ᱥᱟᱱᱟᱢ ᱦᱚᱲ ᱨᱳᱜᱽ ᱵᱤᱢᱟᱨ ᱠᱷᱚᱱ ᱠᱚ ᱵᱟᱧᱪᱟᱣ ᱫᱟᱲᱮᱭᱟᱜᱼᱟ